ᱤᱧ ᱡᱟᱦᱟᱸ ᱟᱞᱮ ᱥᱚᱦᱟᱨᱟ ᱢᱳᱲ ᱨᱮ ᱢᱤᱫᱴᱮᱱ ᱢᱚᱫᱤ ᱠᱷᱟᱱ ᱫᱚᱠᱟᱱ ᱢᱮᱱᱟᱜᱼᱟ ᱟᱹᱰᱤ ᱢᱚᱡᱽ ᱟᱹᱰᱤ ᱢᱚᱡᱽ ᱜᱮᱭᱟ ᱢᱟᱱᱮ ᱟᱹᱰᱤ ᱞᱟᱹᱴᱩ ᱜᱮᱭᱟ ᱟᱹᱰᱤ ᱵᱷᱟᱜᱮ ᱜᱮᱭᱟ ᱩᱱᱤ ᱫᱚᱠᱟᱱ ᱨᱮᱱ ᱠᱟᱠᱩ ᱦᱚᱸ ᱟᱹᱰᱤ ᱢᱚᱡᱽ ᱤᱧ ᱪᱟᱞᱟᱣ ᱞᱮᱱᱠᱷᱟᱱ ᱟᱹᱰᱤ ᱢᱚᱡᱽ ᱮ ᱜᱟᱞᱢᱟᱨᱟᱣᱟ ᱟᱞᱮ ᱥᱟᱶᱛᱮ ᱥᱮ ᱟᱞᱮ ᱟᱞᱮ ᱚᱲᱟᱜ ᱨᱮᱱ ᱡᱟᱦᱟᱭ ᱜᱮᱠᱚ ᱪᱟᱞᱟᱜ ᱟᱹᱰᱤ ᱢᱚᱡᱽ ᱮ ᱜᱟᱞᱢᱟᱨᱟᱜᱼᱟ ᱜᱟᱞᱢᱟᱨᱟᱣᱟ ᱛᱚ ᱚᱸᱰᱮ ᱴᱳᱴᱟᱞ ᱡᱤᱱᱤᱥ ᱜᱮ ᱧᱟᱢᱚᱜᱜᱼᱟ ᱩᱱᱤ ᱠᱟᱠᱩᱣᱟᱜ ᱫᱚᱠᱟᱱ ᱨᱮ ᱡᱚᱛᱚ ᱡᱮᱢᱚᱱ ᱪᱟᱹᱣᱞᱤ ᱪᱟᱹᱣᱞᱤ ᱫᱟᱹᱞ ᱥᱚᱵᱡᱤ ᱡᱮᱢᱚᱱ ᱟᱹᱞᱩ ᱯᱤᱸᱭᱟᱡᱽ ᱟᱫᱷᱮ ᱠᱚ ᱛᱟᱯᱚᱨᱮ ᱞᱟᱹᱰᱩ ᱠᱚ ᱞᱟᱹᱰᱩ ᱠᱚ ᱧᱟᱢᱚᱜᱼᱟ ᱟᱭᱢᱟ ᱞᱟᱹᱰᱩ ᱠᱚ ᱧᱟᱢᱚᱜᱼᱟ ᱵᱤᱥᱠᱩᱴ ᱠᱚ ᱛᱟᱯᱚᱨᱮ ᱵᱮᱨᱮᱴ ᱠᱚ ᱧᱟᱢᱚᱜᱼᱟ ᱥᱩᱱᱩᱢ ᱥᱩᱱᱩᱢ ᱥᱟᱵᱚᱱ ᱱᱤᱨᱢᱟ ᱠᱤᱪᱨᱤᱡ ᱥᱟᱯᱷᱟ ᱡᱟ ᱡᱟᱵᱚᱛᱤᱭᱳ ᱡᱤᱱᱤᱥ ᱞᱟᱜᱟᱜ ᱡᱚᱛᱚ ᱡᱚᱛᱚ ᱧᱟᱢᱚᱜ ᱠᱟᱱᱟ ᱛᱟᱯᱚᱨᱮ ᱡᱟᱦᱟᱸ ᱟᱵᱚ ᱵᱟᱯᱞᱟ ᱚᱲᱟᱜ ᱠᱚᱨᱮ ᱛᱷᱟᱹᱨᱤ ᱛᱷᱟᱹᱨᱤ ᱵᱟᱹᱴᱤ ᱠᱚᱜᱮ ᱠᱚ ᱠᱤᱨᱤᱧ ᱮᱫᱠᱟᱱᱟ ᱥᱮ ᱧᱟᱢᱚᱜ ᱠᱟᱱᱟ ᱩᱱᱤ ᱠᱟᱠᱩᱣᱟᱜ ᱫᱚᱠᱟᱱ ᱨᱮ ᱛᱟᱯᱚᱨᱮ ᱡᱟᱦᱟᱸ ᱯᱟᱯᱚᱲ ᱧᱟᱢᱚᱜ ᱠᱟᱱᱟ ᱠᱷᱟᱹᱡᱟᱹᱲᱤ ᱛᱟᱵᱮᱱ ᱛᱟᱯᱚᱨᱮ ᱛᱟᱯᱚᱨᱮ ᱟᱭᱢᱟ ᱠᱤᱪᱷᱩ ᱟᱭᱢᱟ ᱠᱤᱪᱷᱩ ᱡᱤᱱᱤᱥ ᱧᱟᱢᱚᱜ ᱠᱟᱱᱟ ᱛᱟᱯᱚᱨᱮ ᱦᱳᱞᱚᱜ ᱛᱟᱯᱚᱨᱮ ᱠᱚᱞᱜᱮᱴ ᱵᱨᱟᱥ ᱱᱟᱹᱠᱤᱡ ᱠᱚ ᱡᱟ ᱡᱟᱵᱚᱛᱤᱭᱚ ᱡᱤᱱᱤᱥ ᱞᱟᱜᱟᱣ ᱵᱚᱱ ᱥᱚᱝᱥᱟᱨ ᱨᱮ ᱛᱟᱯᱚᱨᱮ ᱵᱟᱛᱨᱩᱢ ᱥᱟᱯᱷᱟ ᱯᱷᱤᱱᱟᱭᱤᱞ ᱦᱟᱨᱯᱤᱠ ᱦᱟᱨᱯᱤᱠ ᱟᱨ ᱛᱟᱯᱚᱨᱮ ᱚᱱᱟ ᱨᱮᱱᱟᱜ ᱵᱨᱟᱥ ᱠᱚ ᱟᱭᱢᱟ ᱠᱤᱪᱷᱩ ᱟᱭᱢᱟ ᱠᱤᱪᱦᱩ ᱡᱤᱱᱤᱥ ᱧᱟᱢᱚᱜ ᱠᱟᱱᱟ ᱛᱚ ᱟᱞᱮ ᱟᱞᱮᱞᱮ ᱪᱟᱞᱟᱣ ᱵᱟᱲᱟ ᱟᱠᱟᱱᱟ ᱥᱮ ᱤᱧ ᱵᱳᱱ ᱛᱟᱠᱚ ᱢᱮᱱᱟᱜ ᱠᱚᱣᱟ ᱤᱧ ᱵᱷᱟᱭ ᱛᱟᱠᱚ ᱢᱮᱱᱟᱜ ᱠᱚᱣᱟ ᱤᱧ ᱜᱚᱜᱚ ᱤᱧ ᱵᱟᱵᱟ ᱡᱚᱛᱚ ᱦᱚᱲ ᱞᱮ ᱪᱟᱞᱟᱣ ᱞᱮᱱᱟ ᱫᱚᱠᱟᱱ ᱨᱮ ᱟᱹᱰᱤ ᱢᱚᱡᱽ ᱜᱮᱭᱟᱭ ᱩᱱᱤ ᱠᱟᱠᱩ ᱟᱹᱰᱤ ᱢᱚᱡᱽ ᱮ ᱜᱟᱞᱢᱟᱨᱟᱣ ᱟ ᱪᱟᱞᱟᱣ ᱞᱮᱱ ᱠᱷᱟᱡ ᱪᱟᱞᱟᱣ ᱵᱟᱲᱟᱜ ᱟᱞᱮ ᱡᱚᱛᱚ ᱦᱚᱲ ᱜᱮ ᱥᱮ ᱤᱧ ᱦᱚᱧ ᱪᱟᱞᱟᱜ ᱜᱮᱭᱟ ᱯᱮᱨᱟᱭ ᱞᱮᱠᱟ ᱜᱮ ᱯᱮᱨᱟᱭ ᱞᱮᱠᱟ ᱜᱮᱧ ᱪᱟᱞᱟᱜᱼᱟ ᱤᱧᱦᱚᱸ ᱚᱱᱟ ᱫᱚᱠᱟᱱ ᱨᱮ ᱛᱚ ᱯᱟᱭᱥᱟ ᱫᱚ ᱢᱟᱱᱮ ᱟᱹᱰᱤ ᱤᱭᱟᱹ ᱜᱮᱭᱟ ᱢᱟᱱᱮ ᱫᱷᱟᱨ ᱵᱟᱹᱠᱤ ᱛᱮᱦᱚᱸ ᱚᱠᱚᱭ ᱫᱚ ᱩᱛᱩ ᱵᱟᱠᱚ ᱟᱹᱜᱩᱭᱟ ᱥᱮ ᱮᱱᱛᱮᱫ ᱤᱧᱟᱹᱜ ᱢᱚᱛᱟᱢᱚᱫ ᱫᱚ ᱦᱩᱭᱩᱜ ᱠᱟᱱᱟ ᱤᱧ ᱡᱩᱫᱤ ᱰᱷᱮᱨ ᱡᱤᱱᱤᱥ ᱤᱧ ᱟᱹᱜᱩᱭ ᱠᱷᱟᱡ ᱛᱚ ᱚᱱᱟ ᱦᱤᱥᱟᱹᱵ ᱛᱮ ᱤᱧ ᱫᱚ ᱱᱟᱥᱮᱭᱟᱜ ᱠᱚᱢ ᱫᱟᱢᱟ ᱫᱚᱨ ᱦᱤᱥᱟᱹᱵ ᱛᱮᱧ ᱟᱹᱜᱩ ᱞᱮᱠᱷᱟᱡ ᱢᱚᱡᱽ ᱦᱩᱭᱩᱜᱼᱟ ᱢᱟᱱᱮ ᱡᱤᱱᱤᱥ ᱠᱚ ᱡᱮ ᱫᱟᱢ ᱵᱟᱲᱦᱟᱣ ᱟᱠᱟᱱᱟ ᱡᱚᱛᱚ ᱟᱨ ᱮᱢᱱᱤ ᱠᱟᱹᱴᱤᱡ ᱥᱟᱝᱥᱟᱨ ᱠᱟᱹᱴᱤᱡ ᱥᱟᱝᱥᱟᱨ ᱦᱚᱲ ᱞᱟᱹᱜᱤᱫ ᱫᱚ ᱴᱷᱤᱠ ᱜᱮᱭᱟ ᱟᱫᱚ ᱞᱟᱹᱴᱩ ᱥᱟᱝᱥᱟᱨ ᱚᱠᱚᱭ ᱠᱚᱣᱟᱜ ᱟᱭᱢᱟ ᱦᱚᱲ ᱢᱮᱱᱟᱜ ᱠᱚᱣᱟ ᱯᱚᱨᱤᱵᱟᱨ ᱨᱮ ᱩᱱᱠᱩ ᱞᱟᱹᱜᱤᱫ ᱫᱚ ᱚᱥᱩᱵᱤᱫᱟ ᱜᱮᱭᱟ ᱡᱮᱦᱮᱛᱩ ᱡᱤᱱᱤᱥ ᱫᱟᱢ ᱵᱟᱲᱦᱟᱣ ᱟᱠᱟᱱᱟ ᱟᱫᱚ ᱚᱠᱚᱭ ᱠᱚ ᱵᱟᱹᱠᱤ ᱛᱮᱦᱚᱸ ᱠᱚ ᱟᱹᱜᱩᱭᱮᱫ ᱠᱟᱱ ᱜᱮᱭᱟ ᱫᱷᱚᱨᱚ ᱠᱟᱜ ᱢᱮ ᱱᱤᱭᱟᱹ ᱥᱚᱯᱛᱟᱦᱚ ᱠᱟᱹᱢᱤ ᱠᱮᱫᱟ ᱚᱱᱟ ᱚᱱᱟ ᱠᱚ ᱵᱟᱡᱟᱨ ᱠᱮᱫᱟ ᱚᱱᱟ ᱜᱮ ᱯᱟᱨᱥᱟ ᱵᱟᱝ ᱦᱩᱭᱞᱮᱱ ᱠᱷᱟᱱ ᱵᱟᱡᱟᱨ ᱯᱟᱭᱥᱟ ᱛᱟᱦᱚᱞᱮ ᱦᱳᱭ ᱛᱚ ᱟᱨᱦᱚᱢ ᱠᱚᱭᱮᱭᱟ ᱯᱚᱨᱮᱨ ᱥᱚᱯᱛᱟᱦᱚ ᱠᱚ ᱮᱢᱟ ᱥᱮ ᱯᱚᱨᱮᱨ ᱢᱟᱥ ᱠᱚ ᱮᱢᱟ ᱚᱱᱠᱟ ᱟᱭᱢᱟ ᱠᱚ ᱠᱚ ᱟᱭᱢᱟ ᱠᱚ ᱵᱟᱹᱠᱤ ᱫᱚᱦᱚᱭᱮᱫᱟ ᱥᱮ ᱠᱟᱠᱩ ᱦᱚᱸ ᱮᱢ ᱟᱠᱟᱫ ᱠᱚᱣᱟᱭ ᱥᱮ ᱮᱱᱛᱮᱫ ᱚᱠᱚᱭ ᱠᱚ ᱠᱚ ᱵᱟᱹᱠᱤ ᱛᱟᱦᱮᱱ ᱠᱷᱟᱡ ᱫᱚ ᱩᱱᱠᱩ ᱦᱚᱸ ᱠᱚ ᱩᱱᱠᱩ ᱦᱚᱸ ᱠᱚ ᱚᱞ ᱫᱚᱦᱚ ᱠᱟᱜ ᱠᱟᱱᱟ ᱥᱮᱠᱚ ᱫᱤᱥᱟᱹ ᱫᱚᱦᱚ ᱠᱟᱜ ᱠᱟᱱᱟ ᱟᱠᱚ ᱛᱮᱜᱮ ᱛᱟᱯᱚᱨᱮ ᱯᱚᱨᱮ ᱛᱮᱠᱚ ᱮᱢᱟᱭ ᱠᱟᱱᱟ ᱮᱢᱟᱭ ᱠᱟᱱᱟ ᱠᱚ